ᱱᱤᱛᱚ ᱟᱜ ᱡᱩᱜᱽᱨᱮ ᱚᱴᱚᱠᱚ ᱵᱩᱠ ᱠᱟᱛᱮᱫ ᱟᱢᱟᱜ ᱡᱟᱭᱜᱟ ᱟᱢᱟᱜ ᱴᱷᱟᱶ ᱜᱚᱴᱟᱜᱩᱴᱤ ᱥᱟᱸᱦᱤᱡ ᱞᱟᱹᱭᱟᱭᱢᱮ ᱚᱱᱟ ᱡᱟᱭᱜᱟᱨᱮ ᱩᱱᱤ ᱟᱹᱰᱤ ᱞᱚᱜᱚᱱᱮ ᱥᱮᱴᱮᱨᱟ ᱱᱤᱛᱚᱜᱟᱜ ᱡᱩᱜᱽᱨᱮ ᱚᱱᱮ ᱚᱲᱟᱜ ᱠᱷᱚᱱᱜᱮ ᱡᱚᱛᱚᱣᱟᱜ ᱴᱨᱟᱵᱷᱮᱞᱤᱝ ᱫᱟᱲᱮᱭᱟᱜᱼᱟ ᱡᱟᱦᱟᱸ ᱞᱮᱠᱟ ᱳᱞᱟ ᱦᱩᱭᱮᱱᱟ ᱠᱮᱵᱽ ᱦᱩᱭᱮᱱᱟ ᱩᱱᱠᱩ ᱰᱟᱭᱵᱚᱨ

ᱴᱷᱟᱶ ᱟᱢᱟᱜ ᱡᱟᱭᱜᱟ ᱞᱟᱹᱭ ᱥᱚᱫᱚᱨ ᱠᱟᱛᱮᱫ ᱟᱢᱟᱜ ᱡᱟᱭᱜᱟᱨᱮ ᱞᱚᱜᱚᱱ ᱜᱮᱠᱚ ᱥᱮᱴᱮᱨᱚᱜᱼᱟ ᱟᱨ ᱩᱱᱠᱩ ᱫᱚ ᱟᱠᱚ ᱠᱤᱞᱳᱢᱤᱴᱟᱨ ᱦᱤᱥᱟᱹᱵ ᱯᱚᱭᱥᱟ ᱠᱚ ᱦᱟᱛᱟᱣᱟ ᱢᱟᱱᱞᱤᱭᱟ ᱡᱩᱫᱤ ᱤᱧ ᱠᱤᱞᱳᱢᱤᱴᱟᱨ ᱨᱮ ᱟᱠᱚ ᱯᱚᱸᱪᱟᱥ ᱴᱟᱠᱟ ᱪᱟᱞᱟᱣ ᱫᱚᱥᱠᱤᱞᱳᱢᱤᱴᱟᱨ ᱯᱚᱪᱟᱥ ᱯᱚᱪᱟᱥ ᱢᱟᱱᱮ ᱯᱟᱸᱪᱥᱚ ᱴᱟᱠᱟ ᱠᱚ ᱦᱟᱛᱟᱣᱟ ᱟᱢᱟ ᱯᱟᱸᱪᱠᱤᱞᱳᱢᱤᱴᱟᱨ ᱢᱟᱱᱮ ᱯᱟᱸᱪᱠᱤᱞᱳᱢᱤᱴᱟᱨ ᱨᱮ

ᱥᱟᱦᱤ ᱡᱟᱭᱜᱟ ᱠᱚ ᱥᱮᱴᱮᱨ ᱦᱚᱴᱚᱠᱟᱢᱟ ᱪᱮᱫᱟᱜ ᱥᱮ ᱩᱱᱠᱩᱴᱷᱮᱱ ᱫᱚ ᱞᱳᱠᱮᱥᱚᱱ ᱠᱚ ᱛᱟᱦᱮᱱᱟ ᱢᱟᱱᱮ ᱢᱮᱯ ᱠᱚ ᱧᱮᱞᱟ ᱚᱱᱟ ᱴᱷᱟᱶ ᱚᱱᱟ ᱡᱟᱭᱜᱟ ᱠᱚ ᱥᱮᱴᱮᱨ ᱠᱟᱢᱟ ᱟᱨ ᱟᱨ ᱟᱢᱦᱚᱸ ᱵᱟᱢ ᱟᱫᱚᱜᱼᱟ ᱪᱮᱫᱟᱜ ᱥᱮ ᱟᱠᱚ ᱢᱮᱯ ᱧᱮᱞ ᱠᱟᱛᱮ ᱠᱚ ᱤᱫᱤᱢᱮᱭᱟ ᱦᱚᱲ ᱱᱩᱱᱟᱹᱜ ᱠᱚ ᱟᱞᱜᱟᱭᱮᱱᱟ ᱦᱤᱛᱚᱜ ᱢᱟᱲᱟᱝ ᱫᱚ ᱛᱟᱦᱮᱱ ᱛᱟᱲᱟᱢᱛᱮ ᱥᱟᱜᱟᱲ ᱜᱟᱹᱰᱤᱛᱮ ᱮᱢᱟᱱ ᱛᱮᱠᱚ ᱥᱮᱱᱚᱜᱼᱟ ᱛᱟᱦᱮᱸᱫ ᱥᱟᱭᱠᱮᱞ ᱠᱚᱛᱮ ᱱᱤᱛᱳᱜ ᱫᱚ ᱡᱩᱜᱽ ᱵᱚᱫᱚᱞᱮᱱᱟ ᱰᱤᱡᱤᱴᱮᱞ ᱫᱩᱱᱭᱟᱹ ᱦᱮᱡ ᱮᱱᱟ ᱡᱚᱛᱚᱣᱟᱜ ᱵᱚᱫᱚᱞᱮᱱᱟ ᱡᱚᱢ ᱧᱩ ᱦᱚᱨᱚᱜ ᱵᱟᱸᱫᱮ ᱜᱟᱲᱤᱜᱷᱚᱲᱟ ᱡᱚᱛᱚᱞᱮᱠᱟᱱ ᱡᱤᱱᱤᱥ ᱱᱤᱛᱚᱜ ᱫᱚ ᱢᱟᱱᱮ ᱢᱳᱵᱟᱭᱤᱞᱛᱮ ᱯᱷᱳᱱ ᱛᱮᱜᱮ ᱚᱱᱞᱟᱭᱤᱱ ᱟᱫᱷᱟᱨᱛᱮᱢ ᱚᱰᱟᱨᱟ ᱚᱰᱟᱨ ᱠᱟᱛᱮᱫ ᱟᱢᱟᱜ ᱥᱟᱦᱤ ᱥᱟᱦᱤᱜᱮ ᱦᱩᱭᱩᱜ ᱠᱟᱱᱟ

ᱥᱚᱨᱠᱟᱨ ᱦᱚᱸ ᱱᱤᱛᱳᱜ ᱦᱚᱲᱠᱚ ᱟᱹᱰᱤ ᱠᱚᱢᱮ ᱢᱮᱦᱱᱚᱛ ᱦᱚᱪᱚᱭᱮᱫ ᱠᱚᱣᱟ